ᱪᱟᱥ ᱟᱵᱟᱫ ᱞᱮᱠᱷᱟᱡ ᱫᱟᱜ ᱫᱚ ᱞᱟᱜᱟᱜ ᱜᱮᱭᱟ ᱱᱚᱣᱟ ᱫᱚ ᱴᱷᱤᱠ ᱛᱳ ᱫᱟᱜ ᱥᱚᱵ ᱥᱚᱢᱚᱭ ᱜᱳᱴᱟᱢᱟᱥ ᱥᱮ ᱜᱚᱴᱟ ᱵᱚᱪᱷᱚᱨ ᱫᱚ ᱵᱟᱝ ᱛᱟᱦᱮᱱᱟ ᱜᱚᱴ ᱡᱟᱭᱜᱟ ᱨᱮ ᱛᱚᱵᱮ ᱪᱟᱥ ᱫᱚ ᱦᱩᱭᱩᱜ ᱜᱮᱭᱟ ᱛᱚ ᱚᱱᱟ ᱦᱤᱥᱟᱹᱵᱛᱮ ᱢᱮᱱᱚᱜ ᱠᱟᱱᱟ ᱡᱮ ᱫᱟᱜ ᱪᱤᱠᱟᱹᱛᱤᱧ ᱥᱟᱵ ᱫᱚᱦᱚᱭᱟ ᱥᱮ ᱴᱷᱤᱠ ᱢᱚᱛᱳ ᱪᱤᱠᱟᱹ ᱛᱤᱧ ᱫᱟᱜ ᱟᱜᱼᱟ ᱚᱱᱟ ᱞᱟᱹᱜᱤᱫ ᱛᱮ ᱪᱮᱫ ᱫᱚᱨᱠᱟᱨᱤᱧ ᱠᱟᱱᱟ ᱢᱟᱨᱥᱟᱞ ᱫᱚᱨᱠᱟᱨᱤᱧᱟᱹ ᱵᱳᱨᱤᱝ ᱫᱚᱨᱠᱟᱨ ᱤᱧᱟᱹ ᱯᱩᱡᱷᱨᱤ ᱯᱩᱡᱷᱨᱤ ᱫᱚᱨᱠᱟᱨᱤᱧᱟᱹ ᱱᱚᱣᱟ ᱠᱚᱨᱮ ᱠᱷᱚᱡ ᱫᱟᱜ ᱤᱧ ᱥᱟᱵ ᱫᱚᱦᱚ ᱠᱟᱜ ᱠᱷᱟᱱ ᱴᱷᱤᱠ ᱢᱚᱛᱳ ᱫᱟᱜ ᱫᱟᱲᱮᱭᱟᱜ ᱠᱟᱹᱱᱟᱹᱧ ᱚᱠᱟᱴᱟᱜ ᱯᱷᱚᱥᱚᱞ ᱨᱮ ᱛᱤᱱ ᱡᱚᱠᱷᱚᱡ ᱫᱟᱜ ᱮ ᱠᱷᱚᱡᱚᱜ ᱠᱟᱱᱟ ᱩᱱ ᱡᱚᱠᱷᱚᱡ ᱜᱤᱧ ᱫᱟᱜ ᱫᱟᱲᱮᱭᱟᱜ ᱠᱟᱱᱟ ᱟᱨ ᱴᱷᱤᱠ ᱢᱚᱛᱳᱧ ᱫᱟᱜ ᱫᱟᱲᱮᱭᱟᱜ ᱠᱷᱟᱡ ᱯᱷᱚᱥᱚᱞ ᱦᱚᱸ ᱴᱷᱤᱠ ᱦᱩᱭᱩᱜ ᱠᱟᱱ ᱛᱤᱧᱟᱹ ᱥᱮ ᱤᱧᱦᱚᱸ ᱫᱤᱱᱟᱹᱢ ᱦᱤᱞᱳᱜ ᱰᱟᱹᱵᱽᱨᱟᱹᱜ ᱨᱮᱭᱟᱜ ᱥᱮ ᱫᱟᱠᱟ ᱩᱛᱩ ᱡᱚᱢ ᱨᱮᱭᱟᱜ ᱥᱮ ᱫᱟᱠᱟ ᱩᱛᱩᱭ ᱨᱮᱭᱟᱜ ᱥᱮ ᱱᱟᱱᱟᱱ ᱜᱚᱴᱮᱡ ᱱᱚᱝᱠᱟᱱ ᱫᱟᱜ ᱨᱮᱭᱟᱜ ᱫᱚᱨᱠᱟᱨ ᱵᱟᱹᱱᱩᱜᱼᱟ ᱱᱚᱝᱠᱟᱱ ᱢᱟ ᱵᱟᱹᱱᱩᱜᱼᱟ ᱫᱟᱜ ᱢᱟ ᱮᱠᱟᱱᱛᱚ ᱫᱚᱨᱠᱟᱨ ᱛᱳ ᱚᱱᱟᱛᱤᱧ ᱢᱮᱱᱫᱟ ᱱᱚᱜᱼᱚᱭ ᱢᱟᱨᱥᱟᱞ ᱠᱩ ᱥᱮ ᱠᱚ ᱞᱟᱭᱫᱟ ᱱᱚᱣᱟ ᱠᱚᱛᱮ ᱫᱟᱜ ᱫᱚ ᱦᱩᱭ ᱫᱟᱲᱮᱜ ᱟᱠᱚ ᱠᱟᱱ ᱜᱮᱭᱟ ᱪᱟᱥ ᱟᱵᱟᱫ ᱨᱮ ᱞᱟᱜᱟᱣ ᱞᱟᱹᱜᱤᱫ ᱛᱮᱜᱮ